ᱵᱷᱟᱨᱚᱛ ᱨᱮᱭᱟᱜ ᱠᱤᱪᱷᱩ ᱠᱷᱤᱞᱳᱰ ᱨᱮ ᱯᱷᱩᱴᱵᱚᱞ ᱠᱷᱮᱞᱳᱰ ᱨᱮ ᱡᱮ ᱧᱮᱞᱚᱜ ᱠᱟᱱᱟᱭ ᱢᱮᱥᱤ ᱟᱨ ᱱᱮᱭᱢᱟᱨ ᱟᱨ ᱨᱚᱞᱟᱱᱰᱳ ᱩᱱᱠᱩᱣᱟᱜ ᱠᱤᱪᱷᱩ ᱠᱷᱮᱞᱳᱰ ᱧᱮᱞᱛᱮ ᱦᱚᱲ ᱫᱤᱥᱚᱢ ᱨᱮᱱ ᱡᱚᱛᱚ ᱠᱷᱚᱱ ᱥᱚᱨᱮᱥ ᱠᱚ ᱟᱹᱭᱠᱟᱹᱣ ᱮᱫᱟ ᱟᱨ ᱠᱨᱤᱠᱮᱴ ᱠᱷᱮᱞ ᱨᱮ ᱠᱩ ᱧᱮᱞᱚᱜ ᱠᱟᱱᱟ ᱵᱤᱨᱟᱴ ᱠᱳᱦᱞᱤ ᱟᱨ ᱨᱳᱦᱤᱛ ᱥᱚᱨᱢᱟ ᱩᱱᱠᱩ ᱠᱚᱣᱟᱜ ᱠᱷᱮᱞᱚᱰ ᱧᱮᱞᱛᱮ ᱟᱵᱩ ᱵᱷᱟᱨᱚᱛ ᱨᱮᱱ ᱠᱤᱪᱷᱩ ᱦᱚᱲ ᱠᱚᱫᱚ ᱵᱷᱟᱞᱚ ᱧᱮᱞ ᱠᱟᱛᱮ ᱟᱹᱰᱤ ᱜᱩᱱᱟᱹᱱ ᱪᱮᱥᱴᱟᱨᱮ ᱫᱚᱦᱚᱭ ᱫᱟᱠᱚ ᱡᱮᱢᱚᱱ ᱧᱮᱞᱚᱜ ᱠᱟᱱᱟ ᱩᱛᱛᱚᱨ ᱫᱤᱱᱟᱡᱽᱯᱩᱨ ᱨᱮ ᱱᱤᱛᱚᱜ ᱟᱭ ᱯᱤ ᱮᱞ